ᱦᱟᱹᱞᱤ ᱥᱮᱨᱢᱟ ᱠᱚᱨᱮ ᱥᱟᱸᱜᱷᱟᱨ ᱫᱚ ᱟᱹᱰᱤᱜᱮ ᱠᱚᱢᱟ ᱠᱟᱨᱚᱱ ᱥᱟᱸᱜᱷᱟᱨ ᱱᱤᱛᱚᱜ ᱫᱚ ᱚᱱᱠᱟ ᱱᱮᱛᱟᱨ ᱵᱟᱠᱚ ᱪᱟᱞᱟᱜ ᱠᱟᱱᱟ ᱟᱨ ᱥᱟᱸᱜᱷᱟᱨ ᱢᱟᱱᱮ ᱵᱤᱨ ᱡᱤᱵᱽᱼᱡᱤᱭᱟᱹᱞᱤ ᱠᱚ ᱜᱚᱡ ᱫᱚ ᱟᱹᱰᱤ ᱱᱤᱛᱚᱜ ᱫᱚ ᱵᱟᱠᱚ ᱜᱚᱡ ᱦᱚᱪᱚᱣᱟᱜ ᱠᱟᱱᱟ ᱟᱨ ᱩᱱᱠᱩ ᱡᱤᱵᱽᱼᱡᱤᱭᱟᱹᱞᱤ ᱜᱚᱡ ᱠᱟᱛᱮᱫ ᱜᱚᱡ ᱞᱮᱠᱷᱟᱱ ᱦᱚᱸ ᱱᱤᱛᱚᱜ ᱯᱚᱨᱤᱵᱮᱥ ᱨᱮᱱᱟᱜ ᱵᱷᱟᱨᱥᱟᱢᱢᱚ ᱱᱚᱥᱴᱚᱜ ᱠᱟᱱᱟ ᱡᱟᱦᱟᱸ ᱫᱚ ᱦᱟᱱᱮ ᱡᱤᱵᱽᱼᱡᱤᱭᱟᱹᱞᱤ ᱠᱚ ᱟᱫ ᱪᱟᱵᱟᱜ ᱠᱟᱱᱟ ᱠᱚ ᱟᱨ ᱚᱱᱟ ᱞᱮᱠᱟ ᱛᱮᱫᱚ ᱤᱧᱟᱹᱜ ᱥᱟᱶᱛᱟ ᱨᱮᱫᱚ ᱠᱤᱪᱷᱩ ᱚᱱᱠᱟ ᱫᱚ ᱵᱟᱭ ᱮᱥᱮᱨ ᱠᱟᱫᱟ ᱠᱟᱨᱚᱱ ᱱᱚᱣᱟ ᱫᱚ ᱴᱷᱤᱠᱚᱜ ᱠᱟᱱ ᱜᱮᱭᱟ ᱠᱟᱨᱚᱱ ᱡᱤᱵᱽᱼᱡᱤᱭᱟᱹᱞᱤ ᱜᱚᱡ ᱫᱚ ᱵᱟᱝ ᱴᱷᱤᱠᱚᱜᱼᱟ ᱟᱨ ᱱᱮᱛᱟᱨ ᱱᱟᱦᱟᱜ ᱡᱩᱜᱽ ᱫᱚ ᱵᱤᱨ ᱵᱩᱨᱩ ᱜᱳᱴᱟᱭ ᱴᱟᱺᱰᱤ ᱪᱟᱵᱟᱜ ᱠᱟᱱᱟ ᱡᱟᱦᱟᱸᱛᱮ ᱩᱱᱠᱩ ᱛᱟᱦᱮᱱ ᱴᱷᱟᱹᱭ ᱠᱚᱦᱚᱸ ᱵᱟᱠᱚ ᱧᱟᱢᱫᱟ